ᱥᱟᱱᱟᱢ ᱥᱟᱢᱟᱱ ᱫᱚ ᱟᱹᱰᱤ ᱞᱮᱠᱟ ᱡᱮᱢᱚᱱ ᱟᱵᱚᱣᱟᱜ ᱟᱞᱢᱟᱨᱤ ᱟᱞᱢᱟᱨᱤ ᱢᱤᱫ ᱥᱟᱢᱟᱱ ᱠᱟᱱᱟ ᱱᱚᱣᱟ ᱟᱞᱢᱟᱨᱤ ᱨᱮᱫᱚ ᱠᱤᱛᱟᱵᱽ ᱠᱚ ᱞᱩᱜᱽᱲᱤ ᱠᱚ ᱥᱮ ᱮᱢᱟᱱ ᱛᱮᱭᱟᱜ ᱠᱚ ᱫᱚᱦᱚ ᱨᱮᱭᱟᱜ ᱥᱟᱢᱟᱱ ᱠᱟᱱᱟ ᱟᱨ ᱱᱚᱣᱟ ᱥᱟᱢᱟᱱ ᱫᱚ ᱟᱢ ᱵᱮᱥᱤ ᱠᱟᱭᱛᱮ ᱵᱟᱯᱞᱟ ᱨᱮᱵᱚᱱ ᱵᱮᱵᱚᱦᱟᱨᱮᱫᱟ ᱱᱚᱣᱟᱨᱮ ᱟᱵᱚ ᱡᱚᱠᱷᱚᱱ ᱠᱩᱲᱤ ᱜᱤᱫᱽᱨᱟᱹ ᱠᱚᱵᱚᱱ ᱴᱷᱟᱶ ᱠᱚᱣᱟ ᱩᱱ ᱥᱚᱢᱚᱭ ᱟᱞᱢᱟᱨᱤ ᱠᱚᱵᱚᱱ ᱮᱢᱟ ᱠᱚᱣᱟ ᱡᱟᱛᱮ ᱩᱱᱤ ᱥᱮᱱ ᱠᱟᱛᱮᱫ ᱚᱸᱰᱮ ᱡᱟᱦᱟᱸ ᱞᱩᱜᱽᱲᱤ ᱠᱚ ᱥᱟᱢᱟᱱ ᱠᱚ ᱚᱱᱟ ᱟᱞᱢᱟᱨᱤ ᱵᱷᱤᱛᱤᱨ ᱨᱮ ᱫᱚᱦᱚ ᱫᱟᱲᱮᱭᱟᱜ ᱢᱟ ᱵᱟᱠᱥᱟᱠᱚ ᱱᱚᱣᱟ ᱵᱟᱠᱥᱟᱠᱚ ᱛᱷᱟᱹᱨᱤᱼᱵᱟᱹᱴᱤ ᱠᱚ ᱞᱩᱜᱽᱲᱤ ᱠᱚ ᱮᱢᱟᱱ ᱛᱮᱭᱟᱜ ᱫᱚᱦᱚ ᱞᱟᱜᱟᱫ ᱠᱟᱱ ᱜᱮᱭᱟ